ᱦᱟᱹᱠᱩ ᱥᱟᱵ ᱵᱟᱵᱚᱛ ᱛᱮ ᱞᱟᱹᱣᱠᱟᱹ ᱵᱮᱣᱦᱟᱨᱚᱜ ᱠᱟᱱ ᱛᱟᱦᱮᱸ ᱥᱮᱫᱟᱭ ᱫᱟᱨᱮ ᱢᱟᱜ ᱠᱟᱛᱮᱫ ᱚᱱᱟ ᱢᱚᱡᱴᱷᱤᱠ ᱵᱮᱱᱟᱣ ᱠᱟᱛᱮᱫ ᱟᱨ ᱚᱱᱟ ᱜᱮ ᱦᱟᱹᱠᱩ ᱥᱟᱵ ᱨᱮ ᱞᱟᱜᱟᱣ ᱮᱫ ᱛᱟᱦᱮᱸᱫ ᱢᱮᱱᱠᱷᱟᱱ ᱱᱟᱦᱟᱜ ᱫᱚ ᱚᱱᱟ ᱠᱚ ᱠᱷᱚᱱ ᱟᱹᱰᱤ ᱟᱹᱰᱤ ᱟᱹᱨᱩ ᱯᱷᱮᱨᱟᱣ ᱦᱮᱡ ᱟᱠᱟᱱᱟ ᱱᱮᱛᱟᱨ ᱢᱟ ᱱᱟᱱᱟ ᱦᱩᱱᱟᱹᱨ ᱡᱚᱱᱛᱨᱚ ᱯᱟᱹᱛᱤ ᱟᱹᱰᱤ ᱞᱟᱹᱴᱩ ᱞᱟᱹᱴᱩ ᱡᱟᱦᱟᱡᱽ ᱥᱴᱨᱤᱢᱟᱨ ᱞᱮᱠᱟᱱᱟᱜ ᱡᱤᱱᱤᱥ ᱠᱚ ᱟᱛᱮᱫ ᱱᱮᱛᱟᱨ ᱫᱚ ᱦᱟᱹᱠᱩ ᱥᱟᱵ ᱠᱚ ᱟᱹᱰᱤ ᱱᱟᱯᱟᱭ ᱜᱟᱱᱚᱜ ᱠᱟᱱᱟ ᱞᱟᱦᱟᱛᱮ ᱞᱮᱠᱟ ᱠᱟᱴ ᱨᱮᱱᱟᱜ ᱫᱚ ᱵᱟᱝ ᱱᱮᱛᱟᱨ ᱫᱚ ᱱᱟᱦᱟᱜ ᱡᱚᱱᱛᱨᱚ ᱯᱟᱹᱛᱤ ᱨᱮ ᱵᱮᱵᱚᱦᱟᱨ ᱠᱟᱛᱮᱫ ᱱᱟᱦᱟᱜᱟᱜ ᱡᱟᱦᱟᱡᱽ ᱠᱚ ᱚᱱᱠᱟᱱᱟᱜ ᱟᱭᱢᱟ ᱨᱚᱠᱚᱢᱟᱜ ᱡᱤᱱᱤᱥ ᱠᱚ ᱟᱛᱮᱫ ᱦᱟᱹᱠᱩ ᱥᱟᱵ ᱦᱩᱭᱩᱜ ᱠᱟᱱᱟ ᱤᱧ ᱫᱚ ᱠᱟᱴ ᱞᱟᱹᱣᱠᱟᱹ ᱨᱮᱱ ᱢᱤᱫ ᱢᱟᱹᱞᱤᱠ ᱠᱟᱹᱱᱟᱹᱧ